ᱵᱟᱸᱠᱩᱲᱟ ᱡᱮᱞᱟᱨᱮ ᱟᱹᱰᱤ ᱢᱚᱡᱽ ᱜᱮ ᱫᱟᱜ ᱡᱟᱹᱲᱤ ᱦᱩᱭᱩᱜ ᱠᱟᱱᱟ ᱦᱳᱲᱳ ᱠᱚᱦᱚᱸ ᱵᱷᱟᱜᱮ ᱴᱷᱤᱠ ᱜᱮ ᱦᱩᱭᱩᱜ ᱠᱟᱱᱟ ᱦᱚᱭ ᱵᱷᱟᱱᱰᱳᱞ ᱦᱮᱡ ᱞᱮᱱᱠᱷᱟᱱ ᱦᱳᱲᱳ ᱠᱚᱦᱚᱸ ᱡᱚᱛᱚᱭ ᱜᱤᱛᱤᱡ ᱪᱟᱵᱟᱭᱟ ᱪᱟᱹᱥᱤ ᱫᱚ ᱚᱱᱟ ᱥᱟᱢᱴᱟᱣ ᱞᱟᱹᱜᱤᱫ ᱦᱚᱭ ᱪᱮᱥᱴᱟᱭᱟᱭ ᱦᱩᱭᱩᱜ ᱛᱤᱧ ᱢᱟ ᱦᱳᱲᱳ ᱠᱚᱭ ᱥᱚᱡᱷᱮᱭᱟ ᱫᱟᱜ ᱡᱟᱹᱲᱤᱛᱮ ᱯᱮᱨᱮᱡ ᱞᱮᱱ ᱨᱮᱦᱚᱸ ᱠᱷᱮᱛ ᱠᱚ ᱚᱱᱟ ᱠᱚᱭ ᱯᱷᱩᱲ ᱜᱤᱰᱤᱭᱟ ᱟᱨ ᱟᱨᱮᱞ ᱠᱚᱦᱚᱸᱭ ᱡᱚᱨᱚ ᱞᱮᱠᱷᱟᱱ ᱨᱮᱦᱚᱭ ᱦᱳᱲᱳ ᱠᱚᱭ ᱠᱷᱚᱛᱤᱭᱟᱭ ᱛᱩᱵᱩ ᱨᱮᱦᱚᱸ ᱪᱟᱹᱥᱤ ᱫᱚᱭ ᱪᱮᱥᱴᱟᱭᱟᱭ ᱟᱨᱚ ᱨᱚᱦᱚᱭ ᱢᱟᱹᱧ ᱵᱷᱟᱜᱮ ᱴᱷᱤᱠ ᱜᱮ ᱤᱧᱟᱜ ᱯᱷᱚᱥᱚᱞ ᱠᱚ ᱦᱩᱭᱩᱜ ᱛᱤᱧ ᱢᱟ